ᱢᱤᱫᱴᱮᱱ ᱢᱤᱫᱴᱮᱱ ᱡᱤᱞ ᱤᱥᱤᱱ ᱡᱤᱞ ᱨᱟᱯᱟᱜ ᱛᱚ ᱤᱧ ᱨᱟᱯᱟᱜ ᱤᱧ ᱪᱮᱫ ᱠᱟᱫᱟ ᱛᱚ ᱟᱞᱮ ᱵᱩᱱ ᱦᱚᱸ ᱦᱮᱡ ᱠᱟᱛᱮ ᱚᱱᱟᱧ ᱞᱟᱹᱭ ᱫᱟᱲᱮᱣᱟᱫᱮᱭᱟ ᱡᱮ ᱱᱚᱝᱠᱟᱼᱱᱚᱝᱠᱟ ᱠᱟᱛᱮ ᱤᱧ ᱤᱥᱤᱱ ᱠᱮᱫᱟ ᱟᱨ ᱱᱚᱝᱠᱟ ᱠᱟᱛᱮ ᱤᱧ ᱠᱚᱨᱟᱣ ᱠᱮᱫᱟ ᱤᱱᱟᱹᱯᱚᱨ ᱠᱷᱚᱱ ᱟᱞᱮ ᱵᱩᱱ ᱦᱚᱧ ᱞᱟᱹᱭ ᱫᱟᱲᱮᱣᱟᱫᱮᱭᱟ ᱡᱮ ᱱᱚᱝᱠᱟ ᱠᱟᱛᱮ ᱠᱚ ᱤᱥᱤᱱᱟ ᱱᱤᱭᱟᱹ ᱫᱚ ᱱᱚᱝᱠᱟ ᱠᱟᱛᱮ ᱠᱚ ᱤᱭᱟᱹ ᱫᱟᱲᱮᱣᱟᱜᱼᱟ ᱛᱚ ᱟᱹᱰᱤ ᱠᱩᱥᱤᱧ ᱟᱹᱭᱠᱟᱹᱣ ᱠᱟᱫᱟ ᱛᱚ ᱤᱧ ᱡᱟᱦᱟᱸ ᱛᱤᱥᱤᱧ ᱪᱮᱫ ᱞᱮᱫᱟ ᱵᱟᱝ ᱛᱚᱠᱷᱚᱱ ᱤᱧ ᱟᱹᱰᱤ ᱠᱩᱥᱤᱧ ᱟᱹᱭᱠᱟᱹᱣ ᱞᱮᱫᱟ ᱤᱧ ᱵᱟᱹᱧ ᱵᱟᱲᱟᱭ ᱠᱟᱱ ᱛᱟᱦᱮᱱ ᱛᱚᱠᱷᱚᱱ ᱤᱧ ᱦᱚᱲ ᱠᱚ ᱞᱟᱹᱭᱟᱫᱤᱧ ᱛᱟᱦᱮᱸᱜᱼᱟ ᱟᱫᱚ ᱤᱧᱤᱧ ᱪᱮᱫ ᱠᱮᱫᱟ ᱯᱚᱨ ᱤᱧ ᱦᱚᱸ ᱚᱱᱠᱟ ᱯᱟᱥᱮ ᱴᱚᱞᱟ ᱠᱚᱨᱮᱱ ᱠᱩᱲᱤ ᱦᱚᱧ ᱪᱮᱫ ᱟᱠᱚ ᱜᱤᱭᱟᱹᱧ ᱛᱚ ᱟᱹᱰᱤ ᱢᱚᱡᱤᱧ ᱟᱹᱭᱠᱟᱹᱣᱟ ᱤᱧᱤᱧ ᱪᱮᱫ ᱟᱠᱚ ᱠᱷᱟᱡ ᱢᱮᱱᱟᱹᱧ ᱢᱚᱱᱮ ᱨᱮ ᱤᱧᱤᱧ ᱪᱮᱫ ᱠᱟᱫᱟᱹᱧ ᱛᱚ ᱟᱨᱦᱚᱸ ᱯᱟᱸᱪᱴᱤ ᱦᱚᱲ ᱦᱚᱸᱧ ᱪᱮᱫ ᱟᱠᱚ ᱠᱟᱱᱟ ᱟᱰᱤ ᱢᱚᱸᱡ ᱜᱤᱧ ᱟᱹᱭᱠᱟᱹᱣ ᱜᱮᱭᱟ ᱟᱨ ᱢᱤᱫᱴᱮᱱ ᱯᱚᱨᱚᱴᱟ ᱦᱚᱧ ᱵᱟᱲᱟᱭᱟᱹᱧ ᱚᱱᱟ ᱯᱚᱨᱚᱴᱟ ᱦᱚᱧ ᱪᱮᱫ ᱠᱟᱫᱟᱹᱧ ᱛᱚ ᱛᱚ ᱚᱱᱟ ᱯᱚᱨᱚᱴᱟ ᱦᱚᱸ ᱟᱭᱢᱟ ᱜᱤᱫᱽᱨᱟᱹ ᱜᱮᱧ ᱪᱮᱫ ᱠᱟᱜ ᱠᱚᱣᱟ ᱡᱮ ᱱᱚᱝᱠᱟ ᱠᱟᱛᱮ ᱠᱚ ᱠᱚᱨᱟᱣᱟ ᱱᱚᱝᱠᱟ ᱠᱟᱛᱮ ᱠᱚ ᱠᱚᱨᱟᱣᱟ ᱱᱚᱝᱠᱟ ᱠᱟᱛᱮ ᱠᱚ ᱤᱥᱤᱱᱟ ᱱᱚᱝᱠᱟ ᱠᱟᱛᱮ ᱜᱮᱠᱚ ᱮᱢᱟᱣᱟᱠᱚᱣᱟ ᱡᱚᱛᱚ ᱜᱤᱧ ᱪᱮᱫ ᱠᱟᱹᱫᱟᱹᱧ ᱤᱧ